ᱦᱟᱸ ᱦᱮᱞᱳ ᱦᱟᱸ ᱦᱟᱸ ᱡᱚᱦᱟᱨ ᱡᱚᱦᱟᱨ ᱟᱹᱞᱤᱧ ᱢᱮᱱᱮᱫᱼᱟᱞᱤᱧ ᱱᱚᱛᱮ ᱵᱤᱱᱰᱟᱹ ᱥᱮᱫ ᱠᱷᱚᱱ ᱦᱚᱭ ᱚᱸᱰᱮ ᱪᱮᱲᱭᱟᱹᱠᱷᱟᱱᱟ ᱧᱮᱞ ᱞᱤᱧ ᱪᱟᱞᱟᱜᱼᱟ ᱞᱟᱹᱜᱤᱫᱼᱟ ᱦᱮᱸᱥᱮ ᱚᱸᱰᱮ ᱪᱮᱫ ᱞᱮᱠᱟ ᱥᱩᱵᱤᱫᱷᱟ ᱠᱚ

ᱟᱪᱪᱷᱟ ᱫᱤᱱ ᱵᱷᱳᱨᱜᱮ ᱠᱷᱩᱞᱟᱹᱣ ᱛᱟᱦᱮᱱᱟ

ᱦᱚᱭ ᱡᱟᱱᱣᱟᱨ ᱠᱚᱫᱚ ᱱᱟᱦᱟᱜ ᱥᱤᱧ ᱵᱮᱲᱟᱜᱮ ᱫᱚ ᱦᱚᱭ ᱦᱚᱭ ᱚᱱᱟᱫᱚ ᱦᱚᱭ ᱦᱚᱭ ᱦᱚᱭ ᱦᱚᱭ ᱚᱸᱰᱮᱫᱚ ᱥᱤᱧ ᱵᱮᱲᱟ ᱦᱚᱭ ᱦᱚᱭ ᱦᱚᱭ ᱦᱚᱭ ᱦᱚᱭ ᱦᱚᱭ ᱚᱸᱰᱮ ᱫᱚ ᱥᱤᱧ ᱥᱤᱧ ᱵᱮᱲᱟᱜᱮ ᱛᱟᱦᱞᱮ ᱟᱪᱪᱷᱟ ᱚᱸᱰᱮᱱᱟᱜ ᱴᱤᱠᱤᱴ ᱠᱚᱫᱚ ᱱᱟᱦᱟᱜ ᱵᱚᱞᱚᱱ ᱞᱟᱹᱜᱤᱫ ᱛᱮ ᱚᱠᱟᱞᱮᱠᱟ ᱢᱟᱥᱮ ᱯᱚᱨᱤᱵᱟᱨ ᱜᱮ ᱱᱟᱦᱟᱜ ᱡᱚᱛᱚᱞᱮ ᱪᱟᱞᱟᱜᱼᱟ ᱜᱤᱫᱟᱹᱨ ᱯᱤᱫᱟᱹᱨ ᱠᱚ

ᱯᱮ ᱦᱚᱲ ᱜᱟᱱᱞᱮ ᱪᱟᱞᱟᱜᱼᱟ ᱟᱞᱮ ᱚᱲᱟᱜ ᱚᱸᱰᱮ ᱠᱷᱚᱱᱟᱜ ᱡᱟᱦᱟᱱᱟᱜ ᱠᱟᱹᱢᱤ ᱠᱟᱡᱽ ᱠᱚ ᱧᱟᱢᱚᱜ ᱜᱮᱭᱟ ᱦᱚᱢ

ᱚᱠᱟᱞᱮᱠᱟ ᱠᱚ ᱮᱲᱮᱧᱟ ᱵᱷᱤᱲ ᱠᱷᱚᱱ ᱱᱩᱱᱟᱹᱜ ᱮᱲᱮ ᱞᱮᱭᱟᱠᱚ ᱞᱟᱹᱭᱮᱫᱟᱹᱧ ᱵᱷᱤᱲ ᱫᱚ ᱠᱚ ᱵᱷᱤᱲ ᱧᱚᱜ ᱜᱮᱭᱟ

ᱦᱚᱭ

ᱦᱚᱭ ᱴᱷᱤᱠ ᱜᱮᱭᱟ ᱛᱚᱵᱮ ᱜᱚᱞᱯᱚ ᱫᱚ ᱱᱤᱝᱠᱟᱹ ᱫᱟᱨᱟᱜᱮ ᱦᱮᱸ ᱥᱮ ᱛᱟᱦᱞᱮ ᱯᱷᱳᱱ ᱞᱤᱧ ᱠᱟᱴ ᱮᱫᱟ ᱦᱚᱸ ᱴᱷᱤᱠᱜᱮᱭᱟ ᱢᱟ ᱡᱚᱦᱟᱨ